ᱤᱥᱠᱩᱞ ᱵᱮᱜᱽ ᱫᱚ ᱟ ᱰᱤ ᱠᱟ ᱴᱤᱡ ᱜᱮᱭᱟ ᱟᱨ ᱵᱮᱥᱤ ᱵᱟᱝ ᱥᱟᱦᱚᱵᱚᱜᱼᱟ ᱟᱨ ᱪᱮᱱ ᱠᱤᱝᱵᱟ ᱚᱲᱮᱡ ᱞᱮᱱᱠᱷᱟᱱ ᱵᱮᱜᱽ ᱟᱨᱦᱚᱸ ᱫᱚᱥᱨᱟ ᱠᱟᱨᱛᱮ ᱥᱤᱞᱟᱭ ᱚᱪᱚ ᱦᱩᱭᱩᱜᱼᱟ ᱟᱨ ᱚᱱᱟ ᱞᱟ ᱜᱤᱫ ᱛᱮ ᱟᱭᱢᱟ ᱠᱟ ᱣᱰᱤ ᱠᱷᱚᱨᱚᱪᱚᱜᱼᱟ